ᱦᱮᱸ ᱦᱮᱞᱳ ᱦᱮᱸ ᱤᱧ ᱢᱤᱞᱚᱱ ᱦᱮᱢᱵᱨᱚᱢᱤᱧ ᱢᱮᱱᱮᱫᱟ ᱟᱛᱳ ᱫᱩᱢᱫᱩᱢᱤ ᱠᱷᱚᱱᱟᱜ ᱦᱮᱸ ᱢᱮᱱᱫᱟᱞᱤᱝ ᱡᱮ ᱡᱟᱦᱟᱸ ᱱᱚᱣᱟ ᱚᱱᱞᱟᱭᱤᱱ ᱛᱮ ᱡᱟᱦᱟᱸ ᱥᱚᱯᱤᱝ ᱞᱟᱹᱜᱤᱫ ᱚᱰᱟᱨ ᱦᱩᱭ ᱞᱮᱱᱟ ᱡᱟᱦᱟᱸ ᱱᱚᱣᱟ ᱡᱤᱱᱤᱥ ᱠᱚ ᱡᱮᱢᱚᱱ ᱢᱳᱵᱟᱭᱤᱞ ᱵᱟᱨᱭᱟ ᱚᱰᱟᱨ ᱦᱩᱭ ᱞᱮᱱᱟ ᱚᱱᱟ ᱥᱟᱶᱛᱮ ᱴᱮᱵᱤᱞ ᱠᱚ ᱚᱰᱟᱨ ᱦᱩᱭ ᱞᱮᱱᱟ ᱚᱱᱟ ᱥᱟᱶᱛᱮ ᱦᱮᱸ ᱠᱤᱪᱷᱩᱜᱟᱱ ᱠᱚᱞᱚᱢ ᱚᱰᱟᱨ ᱦᱩᱭ ᱞᱮᱱᱟ ᱚᱱᱟ ᱥᱟᱶᱛᱮ ᱛᱟᱦᱮᱸ ᱠᱟᱱᱟ ᱫᱚᱛᱚ ᱛᱚ ᱢᱮᱱᱮᱫ ᱛᱟᱦᱮᱱᱟᱧ ᱡᱮ ᱡᱟᱦᱟᱸ ᱟᱞᱤᱝ ᱚᱱᱟ ᱰᱚᱵᱚᱞ ᱰᱚᱵᱚᱞ ᱞᱤᱝ ᱚᱰᱟᱨ ᱠᱟᱫᱟ ᱚᱱᱟ ᱠᱚ ᱡᱮᱢᱚᱱ ᱠᱤᱪᱷᱩ ᱢᱟᱱᱮ ᱥᱤᱝᱜᱮᱞ ᱠᱟᱛᱮ ᱡᱩᱫᱤ ᱵᱮᱱ ᱟᱹᱜᱩ ᱫᱟᱲᱮᱜ ᱠᱮᱭᱟ ᱪᱮᱫᱟᱜ ᱥᱮ ᱟᱞᱤᱝ ᱡᱟᱦᱟᱸ ᱢᱚᱬᱮᱥᱚ ᱴᱟᱠᱟᱞᱤᱝ ᱚᱰᱟᱨ ᱞᱮᱜᱼᱟ ᱛᱚ ᱚᱱᱟ ᱦᱤᱛᱚᱜ ᱱᱤᱛ ᱟᱞᱮᱭᱟᱜ ᱚᱝᱠᱟᱱᱟᱜ ᱥᱚᱝᱥᱟᱨ ᱨᱮ ᱚᱥᱵᱤᱫᱟ ᱥᱮ ᱮᱴᱠᱮᱴᱚᱬᱮ ᱠᱷᱟᱹᱛᱤᱨ ᱟᱞᱤᱝ ᱚᱱᱟ ᱥᱚᱢᱯᱩᱨᱱᱚ ᱠᱟᱹᱣᱰᱤ ᱦᱟᱸᱜ ᱵᱟᱞᱤᱝ ᱮᱢ ᱫᱟᱲᱮᱭᱟᱜᱼᱟ ᱛᱚ ᱚᱱᱟᱛᱮ ᱟᱞᱤᱝ ᱟᱵᱮᱱ ᱞᱤᱝ ᱴᱷᱮᱱ ᱞᱤᱝ ᱱᱮᱦᱚᱨᱚᱜ ᱠᱟᱱᱟ ᱡᱮ ᱡᱟᱦᱟᱸ ᱚᱰᱟᱨ ᱦᱩᱭ ᱞᱮᱱᱟ ᱚᱱᱟ ᱠᱚ ᱠᱷᱚᱱ ᱠᱤᱪᱷᱩ ᱠᱚᱢ ᱠᱟᱛᱮ ᱡᱩᱰᱤ ᱟᱵᱮᱱ ᱚᱱᱟ ᱥᱟᱢᱟᱱ ᱠᱚᱵᱮᱱ ᱟᱹᱜᱩᱭᱟ ᱮᱱᱠᱷᱟᱱ ᱟᱞᱤᱝ ᱦᱚᱸ ᱚᱱᱟ ᱠᱟᱹᱣᱰᱤ ᱮᱢᱛᱮ ᱢᱟᱱᱮ ᱩᱱᱟᱹᱜ ᱟᱱᱟᱴ ᱵᱟᱞᱤᱝ ᱵᱩᱡᱷᱟᱹᱣ ᱠᱮᱭᱟ ᱛᱚ ᱟᱞᱤᱝ ᱱᱚᱣᱟᱜᱮ ᱟᱵᱮᱱ ᱴᱷᱮᱱ ᱞᱤᱝ ᱱᱮᱦᱚᱨᱚᱜ ᱠᱟᱱᱟ ᱡᱮ ᱚᱱᱟ ᱠᱤᱪᱷᱩ ᱠᱚᱢ ᱠᱟᱛᱮ ᱚᱱᱟ ᱡᱤᱱᱤᱥ ᱠᱚᱵᱮᱱ ᱟᱹᱜᱩ ᱛᱚᱨᱟᱭᱟ